ᱦᱮᱞᱳ ᱦᱩᱸ ᱦᱮᱸ ᱟᱞᱮ ᱯᱚᱥᱪᱷᱤᱢ ᱵᱚᱝᱜᱚ ᱦᱚᱱᱚᱛ ᱨᱮ ᱵᱷᱟᱞᱮ ᱡᱚᱢᱟᱜ ᱛᱚ ᱵᱚᱦᱩᱛ ᱠᱤᱪᱷᱩ ᱜᱮ ᱢᱮᱱᱟᱜᱼᱟ ᱡᱩᱫᱤ ᱡᱤᱞ ᱦᱤᱥᱟᱹᱵ ᱛᱮ ᱡᱩᱫᱤᱢ ᱢᱮᱱᱟ ᱤᱭᱟᱹ ᱥᱩᱠᱨᱤ ᱡᱤᱞ ᱦᱩᱭᱩᱜᱼᱟ ᱛᱟᱯᱚᱨᱮ ᱠᱷᱟᱥᱤ ᱡᱤᱞ ᱛᱟᱯᱚᱨᱮ ᱥᱤᱢ ᱡᱤᱞ ᱚᱱᱟ ᱠᱚ ᱡᱤᱞ ᱦᱩᱭᱩᱜᱼᱟ ᱟᱫᱚ ᱩᱛᱩ ᱨᱮᱫᱚ ᱥᱟᱠᱼᱥᱚᱵᱡᱤ ᱨᱮᱫᱚ ᱵᱤᱞᱟᱛᱤ ᱪᱟᱴᱱᱤ ᱟᱞᱩ ᱪᱟᱴᱱᱤ ᱟᱨ ᱟᱞᱩ ᱵᱤᱞᱟᱛᱤ ᱨᱟᱥᱮ ᱦᱩᱭᱩᱜᱼᱟ ᱟᱞᱩ ᱠᱚᱯᱤ ᱛᱟᱨᱯᱚᱨᱮ ᱯᱷᱩᱞᱠᱚᱯᱤ ᱵᱷᱟᱡᱤ ᱚᱱᱟ ᱠᱚᱜᱮ ᱦᱩᱭᱩᱜᱼᱟ ᱛᱟᱨᱯᱚᱨᱮ ᱨᱩᱴᱤ ᱠᱚᱞᱮ ᱵᱮᱱᱟᱣ ᱜᱮᱭᱟ ᱚᱱᱟᱠᱚᱞᱮ ᱡᱚᱢ ᱜᱮᱭᱟ ᱚᱱᱟᱠᱚᱜᱮ ᱦᱩᱭᱩᱜᱼᱟ ᱦᱮᱸ ᱦᱮᱸ ᱴᱷᱤᱠ ᱟᱪᱪᱷᱮ ᱴᱷᱤᱠ ᱦᱮᱸ